ᱦᱮᱞᱳ ᱦᱮᱸ ᱤᱧᱟᱹᱜ ᱵᱟᱲᱟᱭ ᱛᱮᱫᱚ ᱥᱟᱱᱛᱟᱲ ᱫᱚ ᱥᱮ ᱥᱟᱱᱟᱢ ᱦᱚᱲ ᱜᱮ ᱜᱚᱡ ᱠᱟᱱ ᱜᱩᱨᱟᱠᱟᱱ ᱫᱚ ᱥᱟᱱᱛᱟᱲ ᱟᱵᱚ ᱥᱟᱱᱛᱟᱲ ᱫᱚ ᱜᱚᱡ ᱜᱚᱡ ᱛᱟᱭᱱᱚᱢ ᱫᱚ ᱯᱟᱹᱣᱨᱟᱹ ᱛᱮᱫᱚ ᱨᱟᱯᱟᱜ ᱦᱩᱭᱩᱜᱼᱟ ᱥᱮ ᱛᱚᱯᱟᱢᱟ ᱟᱹᱰᱤ ᱦᱚᱲᱜᱮ ᱛᱚᱯᱟ ᱠᱚᱣᱟ ᱠᱚ ᱥᱮ ᱦᱳᱭ ᱛᱚᱯᱟ ᱠᱚᱣᱟ ᱠᱚ ᱟᱹᱰᱤ ᱦᱚᱲ ᱜᱮ ᱫᱤᱭᱮ ᱚᱱᱟ ᱠᱚ ᱦᱩᱭ ᱠᱟᱛᱮᱫ ᱢᱩᱪᱟᱹᱫ ᱢᱟᱦᱟ ᱫᱚ ᱥᱟᱱᱛᱟᱲᱟᱜ ᱟᱹᱨᱤᱪᱟᱹᱞᱤ ᱞᱮᱠᱟᱛᱮᱫᱚ ᱚᱱᱟ ᱟᱛᱳ ᱢᱚᱬᱮ ᱦᱚᱲ ᱢᱮᱱᱟᱜ ᱠᱚᱣᱟ ᱛᱟᱯᱚᱨᱮ ᱛᱮᱞᱱᱟᱦᱟᱱ ᱠᱚ ᱢᱮᱱᱟᱜᱼᱟ ᱛᱟᱯᱚᱨᱮ ᱱᱟᱹᱭᱛᱮ ᱤᱫᱤ ᱚᱱᱟ ᱠᱚ ᱱᱟᱹᱭᱛᱮ ᱤᱫᱤ ᱠᱟᱛᱮᱫ ᱛᱟᱨᱯᱚᱨᱮ ᱵᱷᱟᱸᱰᱟᱱ ᱵᱷᱟᱸᱰᱟᱱ ᱫᱤᱱ ᱠᱚ ᱜᱚᱴᱟᱭᱟ ᱥᱮ ᱟᱵᱚ ᱥᱟᱱᱛᱟᱲᱟᱜ ᱟᱹᱨᱤᱪᱟᱹᱞᱤ ᱛᱮᱫᱚ ᱥᱚᱸᱜᱮ ᱥᱚᱝ ᱦᱚᱸᱠᱚ ᱵᱷᱟᱸᱰᱟᱱᱚᱜᱼᱟ ᱛᱟᱨᱯᱚᱨᱮ ᱦᱚᱭᱛᱳ ᱢᱤᱫ ᱪᱟᱸᱫᱚ ᱵᱟᱨ ᱪᱟᱸᱫᱚ ᱯᱚᱨᱮ ᱦᱚᱸᱠᱚ ᱵᱷᱟᱸᱰᱟᱱᱚᱜᱼᱟ ᱠᱤᱢᱵᱟ ᱠᱤᱪᱷᱩ ᱵᱚᱪᱷᱚᱨ ᱯᱚᱨᱮ ᱦᱚᱸ ᱚᱠᱚᱭ ᱠᱚᱫᱚ ᱵᱟᱨ ᱵᱚᱪᱷᱚᱨ ᱯᱚᱨᱮ ᱚᱠᱚᱭᱟᱜ ᱢᱟᱱᱮ ᱡᱚᱛᱚᱴᱟ ᱥᱚᱢᱵᱷᱚᱵᱽ ᱛᱮᱠᱚ ᱠᱚᱨᱟᱣ ᱫᱟᱲᱮᱭᱟᱜᱼᱟ ᱫᱟᱲᱮ ᱞᱮᱠᱟᱛᱮ ᱦᱮᱸ ᱚᱱᱠᱟ ᱵᱷᱟᱵᱽ ᱛᱮᱠᱚ ᱠᱚᱨᱟᱣᱟ ᱦᱮᱸ ᱦᱮᱸ ᱦᱮᱸ ᱚᱱᱟ ᱫᱚ ᱜᱟᱱᱚᱜᱼᱟ ᱠᱤᱱᱛᱩ ᱟᱵᱚ ᱡᱷᱚᱛᱚ ᱦᱚᱲ ᱜᱮ ᱢᱟᱱᱮ ᱮᱢ ᱨᱮᱱᱟᱜ ᱠᱚ ᱪᱮᱥᱴᱟᱭᱟᱠᱚ ᱮᱢ ᱨᱮᱱᱟᱜ ᱦᱚᱸᱠᱚ ᱪᱮᱥᱴᱟᱭᱟᱠᱚ ᱠᱤᱪᱷᱩ ᱦᱚᱲ ᱫᱚ ᱡᱮ ᱵᱟᱝ ᱢᱤᱫᱴᱟᱝ ᱦᱚᱲ ᱢᱤᱫᱴᱟᱝ ᱦᱚᱲ ᱠᱷᱟᱹᱛᱤᱨ ᱟᱨ ᱢᱤᱫ ᱦᱚᱲᱮ ᱵᱟᱧᱪᱟᱜᱼᱟ ᱱᱤᱭᱟᱹ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱ ᱜᱮᱭᱟ ᱢᱤᱫ ᱦᱚᱲ ᱠᱷᱟᱹᱛᱤᱨ ᱟᱨ ᱢᱤᱫ ᱦᱚᱲ ᱡᱮ ᱡᱟᱦᱟᱱᱟᱜ ᱮᱢ ᱠᱟᱛᱮᱫ ᱩᱯᱚᱠᱟᱨᱚᱜ ᱟᱭ ᱟᱨ ᱱᱤᱛᱳᱜ ᱫᱚ ᱠᱤᱪᱷᱩ ᱠᱤᱪᱷᱩ ᱦᱚᱲ ᱢᱮᱱᱟᱜ ᱠᱚᱣᱟ ᱡᱮᱢᱚᱱ ᱵᱚᱛᱚᱨᱚᱜᱼᱟ ᱠᱚ ᱡᱮ ᱞᱟᱦᱟ ᱥᱮᱫ ᱵᱟᱠᱚ ᱞᱟᱦᱟ ᱤᱫᱤᱜᱼᱟ ᱡᱮ ᱠᱤᱪᱷᱩ ᱦᱚᱲᱟᱜ ᱱᱤᱭᱚᱢ ᱢᱮᱱᱟᱜᱼᱟ ᱡᱮ ᱵᱟᱝ ᱟᱞᱮᱭᱟᱜ ᱫᱚ ᱵᱟᱝ ᱜᱟᱱᱚᱜᱼᱟ ᱮᱢ ᱥᱮ ᱪᱮᱫ ᱱᱤᱭᱟᱹ ᱠᱚ ᱟᱹᱰᱤ ᱠᱤᱪᱷᱩ ᱵᱚᱛᱚᱨᱚᱜᱼᱟ ᱠᱚ ᱟᱨᱠᱤ ᱦᱮᱸ ᱚᱵᱳᱥᱥᱳᱭ ᱵᱟᱧᱪᱟᱣ ᱫᱟᱲᱮᱭᱟᱜᱼᱟᱭ ᱚᱱᱟ ᱱᱤᱛᱳᱜ ᱛᱮᱫᱚ ᱦᱚᱲ ᱠᱚ ᱵᱚᱛᱚᱨᱚᱜᱼᱟ ᱠᱚ ᱡᱮ ᱵᱟᱠᱚ ᱞᱟᱦᱟ ᱦᱤᱡᱩᱜᱼᱟ ᱞᱟᱦᱟ ᱥᱮᱫ ᱟᱹᱰᱤ ᱠᱤᱪᱷᱩ ᱯᱨᱚᱵᱽᱞᱮᱢ ᱟᱨᱠᱤ ᱱᱤᱭᱟᱹ ᱠᱚᱜᱮ ᱦᱮᱸ